ᱟᱞᱮᱭᱟᱜ ᱜᱷᱟᱸᱨᱚᱡᱽ ᱨᱮ ᱟᱹᱰᱤᱜᱟᱱ ᱥᱮᱨᱣᱟ ᱢᱮᱱᱟᱜᱼᱟ ᱥᱤᱱᱟᱹᱢ ᱥᱚᱨᱦᱟᱭ ᱨᱮ ᱦᱟᱺᱰᱤ ᱫᱚᱦᱚ ᱠᱚ ᱦᱩᱭᱩᱜᱼᱟ ᱪᱚᱰᱚᱨ ᱦᱩᱭᱩᱜᱼᱟ ᱥᱮ ᱥᱤᱢ ᱠᱚ ᱠᱩᱴᱟᱹᱢ ᱦᱩᱭᱩᱜᱼᱟ ᱦᱟᱯᱲᱟᱢ ᱠᱚ ᱧᱩᱛᱩᱢᱛᱮ ᱢᱟᱱᱮ ᱵᱚᱪᱷᱚᱨ ᱜᱮ ᱚᱱᱟ ᱫᱚ ᱢᱟᱱᱟᱣ ᱦᱩᱭᱩᱜᱼᱟ ᱟᱨᱠᱤ ᱰᱟᱝᱨᱤ ᱠᱚ ᱥᱟᱡᱟᱣ ᱦᱩᱭᱩᱜᱼᱟ ᱥᱩᱱᱩᱢ ᱠᱚ ᱚᱡᱚᱜ ᱦᱩᱭᱩᱜᱼᱟ ᱟᱨᱩᱵ ᱦᱩᱭᱩᱜᱼᱟ ᱮᱢᱟᱱ ᱛᱮᱢᱟᱱ ᱥᱚᱨᱦᱟᱭ ᱨᱮᱱᱟᱜ ᱡᱟᱦᱟᱸ ᱥᱟᱯᱲᱟᱣ ᱛᱮᱱᱟᱜ ᱢᱮᱱᱟᱜᱼᱟ ᱦᱳᱲᱳ ᱨᱮᱱᱟᱜ ᱚᱱᱮ ᱵᱚᱦᱚᱜ ᱨᱮᱠᱚ ᱛᱚᱞ ᱟᱠᱚ ᱫᱚ ᱰᱟᱝᱨᱤ ᱚᱱᱟ ᱠᱚ ᱵᱮᱱᱟᱣ ᱦᱩᱭᱩᱜᱼᱟ ᱟᱨ ᱠᱷᱩᱱᱴᱟᱹᱣ ᱦᱩᱭᱩᱜᱼᱟ ᱢᱟᱱᱮ ᱰᱟᱝᱨᱤ ᱠᱚ ᱪᱷᱟᱯ ᱠᱟᱛᱮ ᱥᱤᱸᱫᱩᱨ ᱠᱚ ᱚᱡᱚᱜ ᱠᱟᱛᱮ ᱢᱟᱞᱟ ᱠᱚ ᱦᱚᱨᱚᱜ ᱠᱟᱛᱮ ᱚᱱᱟ ᱠᱚᱜᱮ ᱥᱚᱨᱦᱟᱭ ᱨᱮᱫᱚᱞᱮ ᱢᱟᱱᱟᱣᱟ ᱟᱨ ᱢᱟᱱᱮ ᱵᱚᱪᱷᱚᱨ ᱜᱮ ᱥᱚᱨᱦᱟᱭ ᱫᱚ ᱢᱟᱱᱟᱜᱼᱟ ᱟᱨ ᱥᱟᱠᱨᱟᱛ ᱨᱮᱦᱚᱸ ᱱᱟᱣᱟ ᱴᱩᱠᱩᱡ ᱨᱮ ᱦᱟᱺᱰᱤ ᱠᱚ ᱫᱚᱦᱚᱜᱼᱟ ᱪᱚᱰᱚᱨᱚᱜᱼᱟ ᱦᱟᱯᱲᱟᱢ ᱠᱚ ᱧᱩᱛᱩᱢᱛᱮ ᱥᱤᱢ ᱠᱚ ᱛᱷᱟᱯᱲᱮ ᱠᱚᱣᱟ ᱠᱚ ᱫᱩᱣᱟᱹᱨ ᱨᱮ ᱟᱨ ᱪᱮᱞᱟᱝ ᱨᱮ ᱯᱤᱴᱷᱟᱹ ᱠᱚᱠᱚ ᱵᱮᱱᱟᱣᱟ ᱚᱱᱟ ᱠᱚ ᱵᱚᱸᱜᱟᱭᱟᱠᱚ ᱜᱩᱲ ᱟᱛᱮᱜ ᱠᱷᱟᱹᱡᱟᱹᱲᱤ ᱠᱚ ᱥᱤᱧ ᱥᱟᱠᱨᱟᱛ ᱦᱤᱞᱳᱜ ᱚᱲᱟᱜ ᱜᱷᱟᱨᱚᱸᱡᱽ ᱨᱮ ᱚᱱᱟ ᱠᱚ ᱵᱚᱸᱜᱟ ᱦᱩᱭᱩᱜ ᱜᱮᱭᱟ ᱟᱨ ᱵᱚᱪᱷᱚᱨ ᱜᱮ ᱯᱟᱛᱟ ᱵᱚᱸᱜᱟ ᱦᱩᱭᱩᱜ ᱛᱟᱞᱮᱭᱟ ᱢᱩᱞᱩᱜ ᱢᱚᱬᱮ ᱢᱟᱦᱟ ᱞᱟᱦᱟ ᱨᱮ ᱵᱚᱪᱷᱚᱨ ᱜᱮᱞᱮ ᱵᱚᱸᱜᱟᱜᱼᱟ ᱵᱚᱸᱜᱟ ᱵᱳᱨᱳ ᱜᱷᱟᱨᱚᱸᱡᱽ ᱨᱮ ᱦᱩᱭ ᱞᱮᱱᱠᱷᱟᱱ ᱥᱟᱱᱟᱢ ᱚᱲᱟ ᱦᱚᱲ ᱜᱮ ᱱᱟᱯᱟᱭ ᱜᱮᱢ ᱛᱟᱦᱮᱱᱟ ᱵᱚᱪᱷᱚᱨ ᱜᱮ ᱚᱱᱟ ᱠᱚᱫᱚ ᱢᱟᱱᱟᱣ ᱵᱟᱛᱟᱣ ᱦᱩᱭᱩᱜ ᱠᱟᱱᱟ ᱟᱨ ᱵᱟᱯᱞᱟ ᱠᱚᱨᱮ ᱦᱚᱸ ᱟᱞᱮᱭᱟᱜ ᱜᱷᱟᱨᱚᱸᱡᱽ ᱨᱮᱫᱚ ᱟᱹᱰᱤ ᱨᱚᱠᱚᱢ ᱱᱮᱭᱟᱢ ᱢᱮᱱᱟᱜ ᱛᱟᱞᱮᱭᱟ ᱯᱚᱭᱛᱟ ᱠᱚ ᱦᱚᱨᱚᱜ ᱠᱟᱛᱮ ᱢᱟᱱᱮ ᱟᱞᱮ ᱫᱚ ᱯᱚᱭᱛᱟ ᱦᱚᱨᱚᱜ ᱠᱟᱛᱮ ᱵᱟᱯᱞᱟ ᱦᱩᱭᱩᱜᱼᱟ ᱥᱮ ᱫᱟᱦᱟᱸᱱ ᱵᱚᱸᱜᱟ ᱵᱳᱨᱳ ᱜᱮ ᱩᱚᱭᱛᱟ ᱦᱚᱨᱚᱜ ᱠᱟᱛᱮ ᱦᱩᱭᱩᱜ ᱛᱟᱞᱮᱭᱟ ᱟᱞᱮᱭᱟᱜ ᱜᱷᱟᱨᱚᱸᱡᱽ ᱨᱮᱫᱚ ᱱᱚᱣᱟ ᱠᱚᱜᱮ ᱟᱞᱮᱭᱟᱜ ᱜᱷᱟᱨᱚᱸᱡᱽ ᱨᱮᱱᱟᱜ ᱥᱮᱨᱣᱟ ᱫᱚ ᱠᱟᱱᱟ ᱚᱱᱟᱜᱮ ᱡᱚᱛᱚ ᱦᱚᱲᱟᱜ ᱜᱮ ᱟᱞᱮ ᱚᱲᱟᱜ ᱦᱚᱲᱟᱜ ᱢᱚᱫᱽᱫᱷᱮ ᱨᱮ ᱚᱱᱟ ᱠᱚ ᱥᱮᱨᱣᱟ ᱫᱚᱞᱮ ᱫᱚᱦᱚ ᱟᱜᱩᱣᱟᱠᱟᱫᱟ ᱟᱨ ᱫᱚᱦᱚ ᱦᱩᱭᱩᱜ ᱠᱟᱱᱟ ᱟᱨ ᱪᱟᱞᱟᱣ ᱤᱫᱤᱜ ᱜᱮᱭᱟ ᱱᱚᱣᱟ ᱜᱮ ᱜᱷᱟᱨᱚᱸᱡᱽ ᱨᱮᱱᱟᱜ ᱥᱮᱨᱣᱟ ᱫᱚ